ᱵᱷᱟᱨᱚᱛ ᱫᱤᱥᱚᱢ ᱡᱮᱢᱚᱱ ᱩᱱᱤᱥᱚ ᱥᱟᱛᱪᱚᱞᱞᱤᱥ ᱥᱟᱞ ᱞᱟᱦᱟ ᱡᱚᱠᱷᱚᱱ ᱤᱝᱨᱮᱡᱽ ᱠᱚ ᱟᱵᱚ ᱫᱤᱥᱚᱢ ᱨᱮᱠᱚ ᱥᱟᱥᱚᱱᱮᱜ ᱛᱟᱦᱮᱱᱟ ᱛᱚᱠᱷᱚᱱ ᱫᱚ ᱵᱚᱦᱩ ᱠᱚ ᱥᱟᱥᱚᱱᱮᱜ ᱛᱟᱦᱮᱱᱟ ᱟᱵᱚ ᱫᱤᱥᱚᱢ ᱨᱮ ᱟᱵᱚᱣᱟᱜ ᱜᱮ ᱚᱛ ᱦᱟᱥᱟ ᱫᱟᱨᱮ ᱱᱟᱹᱲᱤ ᱡᱚᱛᱚᱠᱤᱪᱷᱩ ᱟᱠᱚ ᱠᱚ ᱦᱟᱛᱟᱣ ᱞᱟᱹᱜᱤᱫ ᱠᱚ ᱪᱮᱥᱴᱟ ᱞᱮᱫᱟ ᱛᱤᱨᱤᱥᱟ ᱡᱩᱱᱨᱮ ᱡᱚᱠᱷᱚᱱ ᱡᱩᱢᱤᱫ ᱠᱟᱛᱮ ᱡᱩᱢᱤᱫ ᱱᱟᱠᱚ ᱯᱟᱨᱜᱟᱱᱟ ᱠᱚ ᱡᱮ ᱡᱩᱫᱤ ᱟᱵᱚ ᱫᱤᱥᱚᱢ ᱨᱮ ᱟᱵᱚᱣᱟᱜ ᱜᱮ ᱚᱛ ᱦᱟᱥᱟ ᱵᱟᱝ ᱦᱩᱭᱩᱜᱼᱟ ᱛᱟᱣ ᱱᱩᱠᱩ ᱮᱴᱟᱜ ᱦᱚᱲ ᱜᱮᱠᱚ ᱦᱟᱛᱟᱣ ᱪᱟᱵᱟᱭ ᱛᱟᱵᱚᱱᱟ ᱛᱟᱦᱚᱞᱮ ᱟᱵᱚ ᱫᱚ ᱪᱮᱫ ᱵᱚᱱ ᱪᱤᱠᱟᱹᱭᱟ ᱟᱫᱚ ᱚᱱᱟᱛᱮ ᱞᱟᱹᱲᱦᱟᱹᱭ ᱠᱚ ᱫᱷᱩᱨᱟᱹᱣ ᱮᱱᱟ ᱤᱝᱨᱮᱡᱽ ᱥᱚᱝᱜᱮ ᱞᱟᱹᱲᱦᱟᱹᱭ ᱞᱟᱹᱲᱦᱟᱹᱭ ᱛᱮ ᱡᱮᱢᱚᱱ ᱞᱟᱹᱲᱦᱟᱹᱭ ᱞᱟᱹᱲᱦᱟᱹᱭ ᱛᱮ ᱡᱮᱢᱚᱱ ᱞᱟᱹᱲᱦᱟᱹᱭ ᱞᱮᱫᱟᱠᱚ ᱥᱤᱫᱩ ᱠᱟᱹᱱᱦᱩ ᱪᱟᱸᱫᱽ ᱵᱷᱳᱭᱨᱳᱵᱽ ᱩᱱᱠᱩ ᱠᱚ ᱞᱟᱹᱲᱦᱟᱹᱭ ᱞᱮᱫᱟ ᱡᱮᱢᱚᱱ ᱞᱟᱹᱲᱦᱟᱹᱭ ᱞᱟᱹᱲᱦᱟᱹᱭ ᱛᱮ ᱟᱵᱚᱣᱟᱜ ᱫᱚ ᱥᱟᱹᱫᱷᱤᱱ ᱠᱮᱫᱟ ᱠᱚ ᱛᱤᱱ ᱟᱹᱨᱤ ᱞᱟᱹᱭᱟ ᱩᱱᱤᱥᱥᱚ ᱥᱟᱛᱪᱚᱞᱞᱤᱥ ᱥᱟᱞᱮ ᱯᱚᱱᱨᱚᱭ ᱟᱜᱚᱥᱴ ᱚᱱᱟ ᱫᱤᱱ ᱫᱚ ᱠᱷᱩᱵᱽ ᱥᱩᱵᱷᱚ ᱫᱤᱱ ᱠᱟᱱ ᱛᱟᱵᱚᱱᱟ ᱡᱮᱦᱮᱛᱩ ᱟᱵᱚᱣᱟᱜ ᱫᱮᱥ ᱥᱟᱹᱫᱷᱤᱱ ᱠᱟᱱᱟ ᱚᱱᱟ ᱫᱤᱱ ᱫᱚ ᱨᱟᱹᱥᱠᱟᱹ ᱨᱮᱱᱟᱜ ᱠᱟᱛᱷᱟ ᱠᱟᱱ ᱛᱟᱵᱳᱱᱟ